ᱟᱵᱚ ᱱᱚᱣᱟ ᱯᱚᱥᱪᱷᱤᱢ ᱵᱚᱨᱫᱷᱚᱢᱟᱱ ᱦᱚᱱᱚᱛ ᱨᱮ ᱟᱭᱢᱟ ᱞᱮᱠᱟᱱ ᱥᱚᱨᱠᱟᱨ ᱴᱷᱮᱱ ᱠᱷᱚᱱ ᱟᱭᱢᱟ ᱨᱚᱠᱚᱢ ᱥᱩᱵᱤᱫᱟ ᱵᱚᱱ ᱧᱟᱢ ᱮᱫᱟ ᱪᱮᱫ ᱞᱮᱠᱟ ᱥᱠᱩᱞ ᱠᱚᱨᱮ ᱥᱟᱭᱠᱮᱞ ᱠᱚ ᱠᱚᱱᱟᱥᱨᱤ ᱥᱮ ᱟᱨᱚ ᱟᱭᱢᱟ ᱫᱤᱠ ᱛᱷᱮᱠᱮ ᱥᱩᱵᱤᱫᱟ ᱵᱚᱱ ᱧᱟᱢ ᱮᱫᱟ ᱨᱮᱥᱚᱱ ᱵᱟ ᱦᱟᱥᱯᱟᱛᱟᱞ ᱨᱮᱭᱟᱜ ᱵᱮᱵᱚᱥᱛᱷᱟ ᱢᱮᱰᱤᱠᱮᱞ ᱠᱚ ᱚᱱᱟ ᱠᱚ ᱨᱮᱭᱟᱜ ᱥᱩᱵᱤᱫᱟ ᱵᱚᱱ ᱧᱟᱢ ᱮᱫᱟ ᱟᱨ ᱡᱟᱦᱟᱸ ᱠᱚ ᱯᱚᱨᱤ ᱥᱮᱵᱟ ᱟᱵᱚ ᱵᱟᱵᱚᱱ ᱧᱟᱢ ᱮᱫᱟ ᱚᱱᱟ ᱠᱚ ᱞᱟᱹᱜᱤᱫ ᱛᱮ ᱟᱵᱚᱨᱮᱱ ᱡᱟᱦᱟᱸ ᱜᱟᱶᱛᱟ ᱠᱚ ᱢᱮᱱᱟᱜ ᱠᱚᱣᱟ ᱱᱩᱠᱩ ᱜᱟᱶᱛᱟ ᱠᱚ ᱠᱟᱹᱢᱤᱭᱮᱫᱟ ᱡᱟᱛᱮ ᱟᱵᱚ ᱡᱟᱦᱟᱸ ᱞᱮᱠᱟᱱ ᱚᱥᱩᱵᱤᱫᱟ ᱦᱩᱭᱩᱜ ᱠᱟᱱᱟ ᱚᱱᱟ ᱨᱮ ᱫᱟᱲᱮ ᱠᱚ ᱮᱢᱚᱜ ᱢᱟ ᱥᱮ ᱜᱚᱲᱚ ᱠᱚ ᱮᱢᱚᱜ ᱢᱟ ᱡᱮᱢᱚᱱ ᱯᱷᱮᱠ ᱮᱥ ᱴᱤ ᱱᱮᱛᱟᱨ ᱮᱢᱚᱱ ᱦᱩᱭᱟᱠᱟᱱᱟ ᱡᱮ ᱟᱵᱚᱣᱟᱜ ᱡᱟᱦᱟᱸ ᱦᱚᱠ ᱫᱟᱨ ᱱᱤᱭᱟᱹ ᱦᱚᱠ ᱫᱟᱨ ᱫᱤᱠᱩ ᱠᱚ ᱦᱟᱛᱟᱣ ᱮᱫᱟ ᱟᱨ ᱦᱟᱛᱟᱣ ᱠᱟᱛᱮ ᱟᱵᱚᱭᱟᱜ ᱡᱟᱦᱟᱸ ᱦᱚᱠ ᱫᱟᱨ ᱚᱱᱟ ᱟᱠᱚ ᱠᱚ ᱦᱟᱛᱟᱣ ᱮᱫᱟ ᱟᱨ ᱱᱤᱡᱮᱨ ᱢᱚᱛᱚ ᱠᱚ ᱥᱩᱵᱤᱫᱟ ᱠᱚ ᱧᱟᱢ ᱮᱫᱟ ᱚᱱᱟ ᱞᱮᱠᱟ ᱜᱮ ᱥᱚᱨᱠᱟᱨ ᱴᱷᱮᱱ ᱟᱵᱚ ᱡᱟᱦᱟᱸ ᱜᱟᱶᱛᱟ ᱚᱱᱟ ᱜᱟᱶᱛᱟ ᱛᱟᱞᱟᱛᱮ ᱥᱚᱨᱠᱟᱨ ᱴᱷᱮᱱ ᱟᱵᱚ ᱱᱤᱭᱟᱹ ᱜᱮ ᱥᱟᱸᱱᱫᱮᱥ ᱵᱚᱱ ᱫᱚᱦᱚᱭᱟ ᱡᱮ ᱟᱵᱚᱭᱟᱜ ᱡᱟᱛᱮ ᱱᱤᱭᱟᱹ ᱠᱚ ᱚᱥᱩᱵᱤᱫᱟ ᱵᱟᱝ ᱦᱩᱭᱩᱜ ᱚᱱᱟ ᱜᱮ ᱥᱚᱨᱠᱟᱨ ᱴᱷᱮᱱ ᱵᱚᱱ ᱞᱟᱹᱭ ᱥᱚᱫᱚᱨᱟ